ᱥᱟᱶᱟᱨ ᱥᱮᱵᱟ ᱫᱚ ᱥᱚᱢᱟᱡᱽ ᱥᱩᱥᱟᱹᱨᱤᱭᱟᱹ ᱟᱨ ᱥᱟᱜᱟᱲᱚᱢ ᱥᱮᱪᱮᱫ ᱞᱟᱹᱜᱤᱫ ᱟᱵᱚ ᱟᱹᱰᱤ ᱠᱮᱴᱮᱡ ᱢᱚᱱᱮ ᱫᱚᱨᱠᱟᱨ ᱪᱮᱫᱟᱜ ᱥᱮ ᱥᱚᱢᱟᱡᱽ ᱥᱮᱵᱟ ᱞᱟᱹᱜᱤᱫ ᱫᱚ ᱟᱹᱰᱤ ᱨᱚᱠᱚᱢ ᱨᱚᱲ ᱟᱨ ᱜᱟᱯᱟᱞᱢᱟᱨᱟᱣ ᱫᱚᱨᱠᱟᱨ ᱪᱮᱫᱟᱜ ᱥᱮ ᱥᱚᱢᱟᱡᱽ ᱥᱩᱥᱟᱹᱨᱤᱭᱟᱹ ᱫᱚ ᱟᱹᱰᱤ ᱜᱚᱴᱟᱝ ᱨᱚᱲ ᱟᱸᱡᱚᱢ ᱦᱩᱭᱩᱜᱼᱟ ᱛᱚᱵᱮ ᱡᱮ ᱚᱱᱟ ᱴᱚᱴᱷᱟ ᱨᱮᱱᱟᱜ ᱠᱟᱛᱷᱟ ᱥᱟᱞᱟ ᱜᱚᱴᱟ ᱫᱟᱲᱮᱭᱟᱜᱼᱟᱢ ᱚᱱᱟ ᱠᱷᱟᱹᱛᱤᱨ ᱥᱚᱢᱟᱡᱽ ᱥᱩᱥᱟᱹᱨᱤᱭᱟᱹ ᱦᱚᱸ ᱟᱹᱰᱤ ᱠᱮᱴᱮᱡ ᱢᱚᱱᱮ ᱫᱚᱨᱠᱟᱨ ᱥᱟᱶᱛᱮ ᱥᱟᱜᱟᱲᱚᱢ ᱦᱚᱸ ᱟᱵᱚ ᱡᱤᱣᱤ ᱨᱮ ᱟᱹᱰᱤ ᱨᱚᱠᱚᱢ ᱮᱴᱠᱮᱴᱚᱬᱮ ᱦᱤᱡᱩᱜᱼᱟ ᱮᱱᱛᱮ ᱨᱮᱦᱚᱸ ᱡᱩᱫᱤ ᱟᱵᱚ ᱵᱟᱝ ᱵᱚᱱ ᱛᱤᱸᱜᱩ ᱠᱮᱴᱮᱡᱚᱜᱼᱟ ᱮᱱᱠᱷᱟᱱ ᱞᱟᱦᱟ ᱥᱮᱫ ᱫᱚ ᱵᱟᱝ ᱵᱚᱱ ᱪᱟᱞᱟᱣ ᱫᱟᱲᱮᱭᱟᱜᱼᱟ ᱥᱮᱪᱮᱫ ᱦᱚᱸ ᱚᱱᱠᱟᱜᱮ ᱥᱮᱪᱮᱫᱚᱜ ᱞᱟᱹᱜᱤᱫ ᱠᱷᱟᱱ ᱟᱹᱰᱤ ᱜᱚᱴᱟᱝ ᱮᱴᱠᱮᱴᱚᱬᱮ ᱥᱟᱢᱱᱟ ᱨᱮ ᱦᱤᱡᱩᱜ ᱜᱮᱭᱟ ᱢᱮᱱᱠᱷᱟᱱ ᱚᱱᱟ ᱮᱴᱠᱮᱴᱚᱬᱮ ᱦᱚᱸ ᱵᱟᱹᱜᱤ ᱦᱚᱴᱚ ᱠᱟᱛᱮᱫ ᱞᱟᱦᱟᱜ ᱞᱟᱹᱜᱤᱫ ᱛᱮ ᱞᱟᱦᱟᱜ ᱦᱩᱭᱩᱜᱼᱟ ᱚᱱᱠᱟᱜᱮ ᱟᱹᱰᱤ ᱞᱮᱠᱟᱱ ᱮᱴᱠᱮᱴᱚᱬᱮ ᱥᱟᱦᱟᱣ ᱠᱟᱛᱮᱫ ᱞᱟᱦᱟᱣ ᱠᱟᱛᱮᱫ ᱢᱟᱲᱟᱝ ᱥᱮᱫ ᱪᱟᱞᱟᱜ ᱞᱟᱹᱜᱤᱫ ᱨᱤᱠᱟᱹᱭᱢᱟ ᱟᱨ ᱥᱚᱨᱠᱟᱨ ᱴᱷᱮᱱ ᱠᱷᱚᱱ ᱱᱤᱭᱟᱹᱜᱮ ᱱᱮᱦᱚᱨ ᱡᱮ ᱦᱚᱨ ᱵᱤᱨ ᱟᱹᱰᱤ ᱠᱤᱪᱷᱩ ᱱᱟᱦᱟᱜ ᱡᱩᱜᱽ ᱨᱮ ᱟᱫ ᱤᱫᱤᱜ ᱠᱟᱱᱟ ᱱᱚᱣᱟ ᱠᱚ ᱵᱟᱵᱚᱫᱽ ᱫᱚ ᱥᱚᱨᱠᱟᱨ ᱴᱷᱮᱱ ᱱᱤᱦᱟᱹᱛᱤ ᱜᱚᱲᱚᱥᱚᱯᱚᱦᱚᱫ ᱫᱚᱨᱠᱟᱨ ᱟᱨ ᱵᱟᱧᱪᱟᱣ ᱵᱟᱠᱷᱨᱟ ᱫᱤᱥᱟᱹ ᱦᱩᱫᱤᱥ ᱥᱚᱨᱠᱟᱨ ᱴᱷᱮᱱ ᱠᱷᱚᱱ ᱜᱚᱲᱚᱥᱚᱯᱚᱦᱚᱫ ᱱᱤᱭᱟᱹ ᱜᱮ ᱫᱚᱨᱠᱟᱨ